ᱤᱧ ᱟᱫᱷᱟᱨ ᱠᱟᱨᱰ ᱵᱚᱫᱚᱞᱤᱧ ᱮᱢ ᱟᱠᱟᱫᱟ ᱤᱧᱟᱹᱜ ᱟᱫᱷᱟᱨ ᱠᱟᱨᱰ ᱪᱮᱫ ᱞᱮᱠᱟᱨᱮ ᱵᱚᱫᱚᱞᱟ ᱤᱧ ᱵᱚᱫᱚᱞ ᱥᱟᱱᱟᱧ ᱠᱟᱱᱟ ᱚᱱᱟ ᱞᱚᱜᱚᱱ ᱫᱷᱟᱨᱟᱧ ᱵᱚᱫᱚᱞᱟ ᱤᱧᱟᱹᱜ ᱵᱚᱫᱚᱞ ᱟᱠᱟᱱᱟ ᱥᱮ ᱵᱟᱝᱟ ᱚᱱᱟ ᱨᱮᱱᱟᱜ ᱪᱮᱫ ᱞᱮᱠᱟ ᱨᱤᱧ ᱵᱟᱲᱟᱭ ᱫᱟᱲᱮᱭᱟᱜᱼᱟ ᱤᱧᱟᱹᱜ ᱴᱷᱤᱠᱟᱹᱱᱟ ᱞᱟᱹᱭ ᱠᱟᱛᱮ ᱤᱧᱟᱹᱜ ᱟᱫᱷᱟᱨ ᱠᱟᱨᱰ ᱥᱟᱸᱜᱮ ᱥᱟᱶ ᱞᱚᱜᱚᱱ ᱫᱷᱟᱨᱟ ᱵᱚᱫᱚᱞᱚᱜ ᱢᱟ ᱤᱧ ᱫᱚ ᱚᱱᱟᱜᱮ ᱟᱹᱰᱤ ᱢᱟᱨᱟᱝ ᱵᱟᱲᱟᱭ ᱨᱮᱱᱟᱜ ᱛᱤᱧ ᱤᱭᱟᱹ ᱢᱮᱱᱟᱜᱼᱟ ᱢᱟᱱᱮ ᱛᱤᱥ ᱤᱧᱟᱹᱜ ᱵᱚᱫᱚᱞᱚᱜᱼᱟ ᱚᱱᱟ ᱞᱚᱜᱚᱱ ᱫᱷᱟᱨᱟ ᱛᱤᱧ ᱵᱚᱫᱚᱞᱚᱜ ᱢᱟ ᱪᱤᱠᱟᱹᱧ ᱵᱟᱲᱟᱭ ᱤᱧᱟᱹᱜ ᱠᱟᱹᱢᱤᱨᱮ ᱚᱱᱟ ᱫᱚ ᱞᱟᱜᱟ ᱠᱟᱱᱟ ᱮᱠ ᱦᱟᱯᱛᱟ ᱵᱷᱤᱛᱤᱨ ᱨᱮ ᱤᱧᱟᱹᱜ ᱫᱚᱨᱠᱟᱨᱚᱜ ᱠᱟᱱᱟ ᱱᱚᱣᱟ ᱱᱤᱦᱟᱹᱛᱤ ᱤᱧ ᱵᱟᱲᱟᱭ ᱫᱟᱲᱮᱭᱟᱜ ᱢᱟᱹᱧ ᱚᱱᱟ ᱤᱧ ᱴᱷᱤᱠᱟᱹᱱᱟ ᱞᱚᱜᱚᱱ ᱫᱷᱟᱨᱟ ᱵᱟᱰᱟᱭ ᱚᱪᱚ ᱤᱧ ᱯᱮ ᱤᱧᱟᱹᱜ ᱟᱫᱷᱟᱨ ᱠᱟᱨᱰ ᱞᱚᱜᱚᱱ ᱫᱷᱟᱨᱟ ᱵᱚᱫᱚᱞᱟᱹᱧ ᱯᱮ ᱪᱮᱫ ᱞᱮᱠᱟ ᱨᱤᱧ ᱵᱟᱰᱟᱭᱟ ᱚᱱᱟ ᱨᱮᱱᱟᱜ ᱴᱷᱤᱠᱟᱹᱱᱟ ᱞᱟᱹᱭᱟᱹᱧ ᱯᱮ ᱟᱫᱷᱟᱨ ᱠᱟᱨᱰ ᱠᱟᱹᱢᱤᱨᱤᱧ ᱞᱟᱜᱟᱣ ᱞᱟᱹᱠᱟᱹᱱ ᱚᱱᱟ ᱨᱮᱱᱟᱜ ᱞᱚᱜᱚᱱ ᱜᱮ ᱯᱚᱨᱢᱟᱱᱤᱧ ᱠᱷᱚᱡᱚᱜ ᱠᱟᱱᱟ